ᱦᱮᱸ ᱦᱮᱞᱳ ᱢᱮᱱᱫᱟᱹᱧ ᱠᱚᱢᱞᱟᱵᱷᱚᱞ ᱠᱷᱚᱱᱤᱧ ᱞᱟᱹᱭ ᱮᱫᱟ ᱨᱚᱵᱤᱱ ᱵᱮᱥᱨᱟ ᱞᱟᱹᱭᱫᱟᱹᱧ ᱪᱮᱫ ᱡᱮ ᱟᱢᱟᱜ ᱫᱚᱠᱟᱱ ᱨᱮ ᱫᱚᱢᱮ ᱠᱤᱪᱷᱩ ᱢᱤᱥᱴᱤᱠᱚ ᱯᱤᱴᱷᱟᱹ ᱰᱳᱵᱳᱜᱽ ᱠᱚ ᱡᱚᱢ ᱵᱟᱲᱟ ᱦᱩᱭ ᱠᱟᱱᱟ ᱛᱚ ᱪᱮᱫ ᱟᱞᱮᱭᱟᱜ ᱢᱟᱱᱮ ᱯᱚᱨᱚᱵᱽᱠᱟᱱ ᱛᱟᱞᱮᱭᱟ ᱛᱚ ᱯᱚᱨᱚᱵᱽ ᱨᱮ ᱯᱮᱲᱟ ᱠᱚᱠᱚ ᱦᱤᱡᱩᱜ ᱞᱟᱹᱜᱤᱫ ᱟᱫᱚ ᱟᱢᱴᱷᱮᱱ ᱢᱤᱥᱴᱤᱠᱚ ᱚᱰᱟᱨ ᱦᱩᱭᱠᱚᱜ ᱜᱮᱭᱟ ᱟᱢᱴᱷᱮᱱ ᱤᱧ ᱡᱚᱢ ᱵᱟᱲᱟᱣ ᱠᱟᱫᱟ ᱛᱚ ᱟᱹᱰᱤ ᱵᱷᱟᱹᱜᱤ ᱵᱷᱟᱹᱜᱤ ᱟᱹᱰᱤ ᱵᱷᱟᱹᱜᱤ ᱥᱤᱞᱵᱤᱞᱟ ᱟᱢᱴᱷᱮᱱᱟᱜ ᱟᱫᱚ ᱚᱱᱟᱛᱮᱧ ᱢᱮᱱᱮᱫ ᱛᱮᱦᱮᱱᱟ ᱚᱰᱟᱨ ᱚᱰᱟᱨ ᱦᱩᱭᱩᱜᱼᱟ ᱦᱮᱸ ᱯᱮᱲᱟ ᱠᱚᱠᱚ ᱦᱤᱡᱩᱜ ᱠᱟᱱᱟ ᱛᱚ ᱪᱮᱫ ᱤᱧ ᱢᱮᱱᱟ ᱛᱚ ᱪᱮᱫ ᱛᱚ ᱚᱱᱮ ᱯᱮᱲᱟ ᱠᱚᱨᱮᱱᱟᱜ ᱵᱮᱯᱟᱨ ᱠᱟᱱᱟ ᱢᱟᱱᱮ ᱵᱮᱱᱟᱦᱟ ᱢᱟᱱᱮ ᱵᱮᱱᱟᱣᱟᱢ ᱞᱟᱦᱟᱛᱮᱱᱟᱜ ᱵᱮᱱᱟᱣᱟᱜ ᱫᱚ ᱟᱞᱚᱢ ᱮᱢᱟᱹᱧᱟᱹ ᱦᱮᱸ ᱵᱮᱱᱟᱣ ᱠᱟᱛᱮᱫ ᱮᱢᱟᱦᱟᱹᱧᱟᱹᱢ ᱟᱨ ᱛᱚᱵᱮ ᱪᱮᱞᱮᱠᱟ ᱫᱟᱢᱫᱚ ᱩᱱᱟᱹᱜ ᱫᱟᱢ ᱚᱱᱟᱨᱮᱱᱟᱜ ᱫᱚ ᱥᱮᱪᱮᱫ ᱦᱟᱱᱟᱵᱟᱨ ᱜᱤᱧ ᱡᱚᱢ ᱞᱮᱫᱟ ᱩᱱᱨᱮᱫᱚ ᱠᱚᱢᱛᱮᱜᱮᱧ ᱡᱚᱢ ᱞᱮᱫᱟ ᱟᱨ ᱱᱤᱛᱚᱜᱫᱚ ᱚᱱᱟᱜᱮ ᱩᱱᱟᱹᱜ ᱫᱟᱢ ᱠᱟᱱᱟ ᱟᱪᱪᱷᱟ ᱦᱮᱸ ᱛᱚ ᱪᱮᱫ ᱯᱚᱭᱥᱟᱫᱚ ᱱᱚᱰᱮ ᱟᱹᱜᱩ ᱦᱚᱴᱚᱠᱟᱜ ᱞᱮᱠᱷᱟᱱᱜᱤᱧ ᱮᱢᱟᱢᱟᱼᱦᱟᱸᱜ ᱯᱮᱲᱟ ᱯᱟᱹᱣᱨᱟᱹ ᱨᱮᱱᱟᱜ ᱵᱮᱯᱟᱨ ᱠᱟᱱᱟ ᱴᱷᱤᱠᱴᱷᱟᱠᱼᱮᱢ ᱵᱮᱱᱟᱣ ᱟᱹᱧᱟᱹ ᱟᱫᱷᱟᱱ ᱟᱫᱷᱟᱱ ᱜᱷᱟᱹᱲᱤᱡᱢᱟ ᱵᱟᱥᱠᱮᱭᱟᱜ ᱦᱚᱸᱢ ᱮᱢᱚᱵᱟᱲᱟᱜᱼᱟ ᱥᱮ ᱢᱟᱡᱷᱮ ᱢᱚᱫᱽᱫᱮ ᱚᱱᱟᱛᱮ ᱢᱮᱱ ᱦᱩᱭᱩᱜ ᱠᱟᱱᱟ ᱡᱮ ᱵᱷᱟᱹᱜᱤᱭᱟᱜ ᱜᱮ ᱵᱮᱱᱟ ᱠᱟᱛᱮᱢ ᱨᱮᱰᱤᱭᱟᱹᱧᱟᱹ ᱦᱮᱸ ᱦᱟᱹᱡᱩᱜ ᱦᱟᱯᱛᱟ ᱦᱮᱸ ᱦᱮᱸ ᱯᱮᱲᱟ ᱯᱟᱹᱣᱨᱟᱹ ᱨᱮᱱᱟᱜ ᱵᱮᱯᱟᱨ ᱠᱟᱱᱟ ᱞᱟᱡ ᱦᱟᱥᱩ ᱠᱚ ᱧᱟᱢ ᱠᱚ ᱞᱮᱠᱷᱟᱱ ᱤᱧᱟᱹᱜ ᱵᱚᱫᱽᱱᱟᱢ ᱦᱩᱭᱩᱜᱼᱟ ᱟᱪᱪᱷᱟ ᱦᱮᱸ ᱛᱚ ᱦᱮᱸ ᱛᱚ ᱦᱤᱡᱩᱜ ᱦᱟᱯᱛᱟᱢ ᱟᱹᱜᱩ ᱦᱚᱴᱚᱠᱟᱜᱼᱟ ᱦᱮᱸ ᱟᱨ ᱥᱮᱴᱮᱨ ᱛᱚᱨᱟᱜᱮ ᱯᱚᱭᱥᱟᱫᱩᱧ ᱮᱢᱟᱢᱟ ᱦᱮᱸ